ᱦᱮᱞᱳ ᱟᱫᱷᱟᱨ ᱥᱮᱱᱴᱟᱨ ᱠᱟᱱ ᱜᱮᱭᱟ ᱥᱮ ᱦᱳᱭ ᱟᱫᱚ ᱤᱧᱤᱧ ᱮᱢ ᱞᱮᱫ ᱛᱟᱦᱮᱱᱚᱜ ᱟᱫᱷᱟᱨ ᱵᱮᱱᱟᱣ ᱞᱟᱹᱜᱤᱫ ᱡᱷᱚᱛᱚ ᱰᱚᱠᱳᱢᱮᱱᱴᱥ ᱡᱟᱦᱟᱸ ᱜᱮᱯᱮ ᱠᱷᱚᱡᱮᱫ ᱛᱟᱦᱮᱱ ᱚᱱᱟ ᱠᱚ ᱥᱟᱱᱟᱢᱤᱧ ᱡᱚᱢᱟ ᱞᱮᱜᱼᱟ ᱟᱨ ᱛᱤ ᱨᱮᱱᱟᱜ ᱠᱟᱹᱴᱩᱵ ᱨᱮᱱᱟᱜ ᱯᱷᱤᱝᱜᱟᱨ ᱯᱨᱤᱱᱴ ᱦᱚᱸᱧ ᱮᱢ ᱞᱮᱜᱼᱟ ᱟᱫᱚ ᱤᱧᱟᱹᱜ ᱟᱫᱷᱟᱨ ᱵᱮᱱᱟᱣ ᱠᱟᱱᱟ ᱥᱮ ᱵᱟᱝᱜᱮ ᱟᱫᱚ ᱚᱱᱟ ᱞᱟᱹᱜᱤᱫᱜᱮ ᱤᱧ ᱦᱩᱱᱟᱹᱝ ᱯᱮ ᱞᱟᱹᱭ ᱨᱩᱣᱟᱹᱲᱟᱹᱧᱟᱹ ᱢᱟᱱᱮ ᱟᱭᱢᱟ ᱫᱤᱱᱜᱮ ᱦᱩᱭᱩᱜ ᱠᱟᱱᱟ ᱟᱫᱚ ᱚᱱᱟ ᱪᱤᱠᱟᱹ ᱡᱟᱦᱟᱱᱟᱜ ᱠᱷᱚᱵᱚᱨ ᱦᱚᱸ ᱵᱟᱹᱧ ᱧᱟᱢ ᱟᱠᱟᱫ ᱤᱫᱤᱛᱮ ᱢᱟᱱᱮ ᱟᱯᱮᱧ ᱠᱩᱞᱤᱭᱮᱫ ᱯᱮᱭᱟ